ᱤᱧ ᱢᱤᱫᱴᱤᱡᱽ ᱱᱟᱣᱟ ᱥᱟᱹᱲᱤᱧ ᱦᱟᱛᱟᱣ ᱠᱮᱫᱼᱟ ᱚᱱᱟ ᱫᱚ ᱦᱩᱭᱩᱜ ᱠᱟᱱᱟ ᱯᱷᱩᱴᱟᱹ ᱥᱟᱹᱲᱤ ᱚᱱᱟ ᱯᱷᱩᱴᱟᱹ ᱥᱟᱹᱲᱤ ᱯᱩᱰ ᱨᱚᱝᱟᱜ ᱤᱧ ᱦᱟᱛᱟᱣ ᱠᱮᱫᱟ ᱯᱩᱰ ᱟᱨ ᱦᱟᱹᱨᱭᱟᱹᱲ ᱯᱟᱲᱞᱟᱹᱠᱟᱜ ᱤᱧ ᱦᱟᱛᱟᱣ ᱠᱮᱫᱼᱟ ᱚᱱᱟ ᱯᱷᱩᱴᱟᱹ ᱥᱟᱹᱲᱤ ᱤᱧ ᱟᱹᱰᱤᱧ ᱠᱩᱥᱤᱭᱟᱫᱼᱟ ᱯᱷᱩᱴᱟᱹ ᱥᱟᱹᱲᱤᱧ ᱠᱩᱥᱤᱭᱟᱜ ᱠᱷᱟᱱᱤᱧ ᱟᱞᱮ ᱥᱩᱨ ᱨᱮᱱ ᱦᱚᱸ ᱠᱚ ᱠᱩᱞᱤ ᱠᱤᱫᱤᱧᱟ ᱪᱮᱫᱼᱮᱢ ᱟᱹᱜᱩ ᱠᱮᱫᱼᱟ ᱮᱱᱠᱷᱟᱱ ᱩᱱᱠᱩ ᱦᱚᱸᱧ ᱞᱟᱹᱭᱟᱫ ᱠᱚᱣᱟ ᱡᱮ ᱤᱧ ᱯᱷᱩᱴᱟᱹ ᱥᱟᱹᱲᱤᱧ ᱠᱤᱨᱤᱧ ᱠᱮᱫᱼᱟ ᱯᱷᱩᱴᱟᱹ ᱥᱟᱹᱲᱤ ᱠᱤᱨᱤᱧ ᱠᱟᱛᱮᱫ ᱮᱱᱠᱷᱟᱱ ᱠᱚ ᱢᱤᱛᱟᱹᱧ ᱠᱟᱱᱟ ᱫᱮᱠᱷᱟᱣᱟᱞᱮ ᱢᱮ ᱟᱫᱚ ᱤᱧ ᱩᱱᱠᱩ ᱚᱱᱟ ᱯᱷᱩᱴᱟᱹ ᱥᱟᱹᱲᱤᱧ ᱫᱮᱠᱷᱟᱣᱟᱫ ᱠᱚᱣᱟ ᱮᱱᱠᱷᱟᱱ ᱟᱠᱚ ᱦᱚᱸ ᱚᱱᱟ ᱯᱷᱩᱴᱟᱹ ᱥᱟᱹᱲᱤ ᱫᱚᱢᱮ ᱠᱚ ᱠᱩᱥᱤᱭᱟᱫᱼᱟ ᱠᱩᱥᱤᱭᱟᱫ ᱠᱷᱟᱱ ᱠᱚ ᱟᱠᱚ ᱦᱚᱸ ᱚᱱᱠᱟᱱᱟᱜ ᱜᱮ ᱥᱮᱢ ᱨᱚᱝ ᱢᱤᱫ ᱨᱚᱝ ᱢᱤᱫ ᱜᱮ ᱡᱷᱚᱛᱚ ᱟᱠᱚ ᱦᱚᱸ ᱯᱩᱸᱰ ᱟᱜ ᱯᱷᱩᱴᱟᱹ ᱥᱟᱹᱲᱤ ᱦᱟᱹᱨᱭᱟᱹᱲᱟᱜ ᱯᱟᱹᱲᱞᱟᱹᱠ ᱠᱚ ᱠᱤᱨᱤᱧ ᱟᱹᱜᱩ ᱠᱮᱫᱼᱟ ᱢᱚᱬᱮ ᱜᱚᱴᱟᱝ ᱮᱱᱠᱷᱟᱱ ᱟᱠᱚ ᱦᱚᱸᱠᱚ ᱠᱤᱨᱤᱧ ᱟᱹᱜᱩ ᱠᱮᱫ ᱠᱷᱟᱱ ᱥᱟᱶ ᱥᱟᱶᱛᱮ ᱵᱟᱦᱟ ᱥᱮᱴᱮᱨᱚᱜ ᱠᱟᱱᱟ ᱥᱩᱨ ᱨᱮ ᱵᱟᱦᱟ ᱢᱮᱱᱟᱜᱼᱟ ᱟᱫᱚ ᱤᱧ ᱧᱮᱞᱛᱮ ᱟᱠᱚ ᱦᱚᱸᱠᱚ ᱠᱤᱨᱤᱧ ᱟᱹᱜᱩ ᱠᱮᱫ ᱠᱷᱟᱱ ᱢᱮᱱ ᱠᱮᱜᱼᱟ ᱠᱚ ᱡᱮ ᱡᱷᱚᱛᱚ ᱦᱚᱲ ᱱᱤᱭᱟᱹ ᱫᱷᱟᱣ ᱫᱚ ᱵᱟᱦᱟ ᱨᱮ ᱢᱤᱫ ᱜᱮ ᱥᱟᱹᱲᱤ ᱵᱚᱱ ᱵᱟᱸᱫᱮᱭᱟ ᱮᱱᱠᱷᱟᱱ ᱩᱱᱠᱩ ᱠᱚ ᱜᱟᱞᱢᱟᱨᱟᱣ ᱠᱮᱫᱼᱟ ᱩᱱᱠᱩ ᱜᱟᱞᱢᱟᱨᱟᱣ ᱠᱟᱛᱮᱫ ᱟᱹᱛᱩ ᱨᱮᱱ ᱟᱨᱚ ᱠᱤᱪᱷᱩᱜᱟᱱ ᱚᱱᱠᱟ ᱜᱮ ᱜᱟᱞᱢᱟᱨᱟᱣ ᱜᱟᱞᱢᱟᱨᱟᱣ ᱛᱮ ᱠᱟᱛᱷᱟ ᱠᱟᱹᱡ ᱯᱟᱥᱱᱟᱣᱮᱱᱟ ᱟᱫᱚ ᱠᱟᱛᱷᱟ ᱯᱟᱥᱱᱟᱣᱮᱱ ᱠᱷᱟᱱ ᱟᱫᱚ ᱡᱟᱦᱟᱸ ᱛᱤᱱᱟᱹᱜ ᱥᱩᱨ ᱥᱟᱺᱜᱤᱧ ᱠᱚᱨᱮᱱ ᱢᱟᱱᱮ ᱟᱹᱛᱩ ᱨᱮᱱ ᱡᱟᱦᱟᱸ ᱛᱤᱱᱟᱹᱜ ᱱᱟᱦᱟᱜ ᱦᱟᱱᱛᱮ ᱱᱟᱛᱮ ᱴᱚᱞᱟ ᱛᱟᱞᱮ ᱦᱟᱹᱴᱤᱧᱟᱠᱟᱱᱟ ᱟᱫᱚ ᱚᱱᱟ ᱠᱚᱨᱮᱱ ᱦᱚᱸ ᱟᱸᱡᱚᱢ ᱠᱟᱛᱮᱫ ᱮᱱᱠᱷᱟᱱ ᱩᱱᱠᱩ ᱦᱚᱸ ᱡᱷᱚᱛᱚ ᱜᱮ ᱢᱤᱫ ᱥᱚᱢᱟᱱ ᱜᱮ ᱥᱟᱹᱲᱤ ᱞᱮ ᱦᱟᱛᱟᱣ ᱠᱮᱫᱼᱟ ᱟᱢ ᱦᱟᱹᱨᱭᱟᱹᱲ ᱯᱟᱹᱲᱞᱟᱹᱠᱟᱜ ᱡᱷᱚᱛᱚ ᱦᱚᱲ ᱥᱟᱹᱲᱤ ᱞᱮ ᱦᱟᱛᱟᱣ ᱠᱮᱫᱼᱟ ᱟᱨ ᱵᱟᱦᱟ ᱦᱤᱞᱳᱜ ᱡᱷᱚᱛᱚ ᱦᱚᱲ ᱢᱤᱫ ᱜᱮᱞᱮ ᱵᱟᱸᱫᱮᱭᱮᱱᱟ ᱵᱟᱸᱫᱮ ᱠᱟᱛᱮᱫ ᱟᱫᱚ ᱱᱩᱱᱟᱹᱜ ᱪᱮᱨᱦᱟ ᱠᱚ ᱧᱮᱞᱚᱜ ᱠᱟᱱᱟ ᱥᱮ ᱡᱷᱚᱛᱚ ᱦᱚᱲ ᱢᱤᱫ ᱜᱮᱞᱮ ᱧᱮᱞᱮᱱ ᱠᱷᱟᱱ ᱢᱤᱫ ᱫᱚᱢᱮᱞ ᱛᱮ ᱥᱟᱜᱟᱞ ᱥᱟᱜᱟᱞ ᱦᱚᱲ ᱢᱤᱫ ᱨᱚᱝᱟᱜ ᱥᱟᱹᱲᱤ ᱟᱹᱰᱤ ᱱᱟᱯᱟᱭ ᱞᱮ ᱧᱮᱞᱮᱱᱟ